ᱤᱧᱫᱚ ᱱᱚᱣᱟ ᱟᱞᱮ ᱢᱟᱱᱮ ᱟᱞᱮ ᱴᱚᱴᱷᱟ ᱨᱮᱭᱟᱜ ᱵᱟᱠᱷᱨᱟ ᱛᱮᱫᱚ ᱩᱱᱠᱩ ᱢᱟᱹᱡᱷᱤ ᱯᱟᱨᱜᱟᱱᱟ ᱜᱳᱰᱮᱛ ᱟᱨᱚ ᱢᱮᱱᱟᱜ ᱠᱚᱣᱟ ᱯᱟᱨᱟᱱᱤᱠ ᱠᱚ ᱩᱱᱠᱩᱣᱟᱜ ᱠᱟᱹᱢᱤᱦᱚᱨᱟ ᱧᱮᱞᱛᱮ ᱟᱹᱰᱤ ᱵᱷᱟᱜᱮ ᱜᱮᱧ ᱠᱩᱥᱤᱭᱟᱜᱼᱟ ᱟᱨ ᱩᱱᱠᱩᱣᱟᱜ ᱪᱮᱫ ᱞᱮᱠᱟ ᱠᱟᱹᱢᱤᱦᱚᱨᱟ ᱢᱮᱱᱟᱜ ᱛᱟᱠᱚᱣᱟ ᱚᱱᱠᱟ ᱜᱮᱠᱚ ᱪᱟᱹᱞᱩ ᱤᱫᱤᱭᱮᱫᱟ ᱛᱚ ᱟᱞᱮᱭᱟᱜ ᱴᱚᱴᱷᱟ ᱨᱮᱫᱚ ᱥᱟᱱᱛᱟᱲᱤ ᱨᱮᱭᱟᱜ ᱚᱱᱮ ᱚᱱᱟ ᱟᱞᱮᱭᱟᱜ ᱴᱚᱴᱷᱟ ᱨᱮᱭᱟᱜ ᱨᱮᱫᱚ ᱚᱱᱟᱠᱚᱜᱮ ᱠᱟᱹᱢᱤᱦᱚᱨᱟ ᱢᱮᱱᱟᱜᱼᱟ ᱟᱨ ᱤᱱᱟᱹᱜᱮ ᱚᱱᱟ ᱨᱮᱭᱟᱜ ᱫᱚ ᱢᱮᱱᱟᱜᱼᱟ ᱟᱨ ᱚᱱᱟ ᱵᱟᱨᱮ ᱛᱮᱫᱚ ᱟᱞᱮ ᱢᱟᱱᱮ ᱮᱴᱟᱜ ᱟᱛᱳ ᱠᱚᱨᱮ ᱦᱚᱸ ᱚᱱᱠᱟᱜᱮ ᱢᱮᱱᱟᱜᱼᱟ ᱟᱨ ᱢᱮᱱᱟᱜ ᱜᱮᱭᱟ ᱟᱨ ᱪᱟᱞᱟᱜ ᱠᱟᱱ ᱜᱮᱭᱟ ᱟᱨ ᱚᱱᱟᱠᱚ ᱪᱟᱞᱟᱜ ᱠᱟᱱ ᱛᱮᱜᱮ ᱱᱤᱛᱚᱜ ᱱᱚᱣᱟ ᱟᱡᱳᱫᱤᱭᱟᱹ ᱵᱩᱨᱩ ᱨᱮᱦᱚᱸ ᱥᱮ ᱮᱴᱟᱜ ᱨᱮᱦᱚᱸ ᱢᱮᱱᱟᱜᱼᱟ ᱚᱱᱠᱟ ᱵᱟᱦᱟ ᱥᱚᱨᱦᱟᱭ ᱠᱟᱨᱟᱢ ᱠᱚᱨᱮ ᱩᱱᱠᱩ ᱢᱟᱹᱡᱷᱤ ᱯᱟᱨᱜᱟᱱᱟ ᱟᱛᱳ ᱢᱚᱬᱮ ᱦᱚᱲ ᱠᱚᱜᱮ ᱠᱚ ᱠᱟᱹᱢᱤ ᱵᱟᱲᱟᱭᱟ ᱟᱨ ᱠᱟᱹᱢᱤᱵᱟᱲᱟ ᱩᱱᱠᱩ ᱵᱟᱝᱠᱚ ᱛᱟᱦᱮᱸ ᱞᱮᱱᱠᱷᱟᱡ ᱫᱚ ᱚᱱᱟ ᱠᱚᱦᱚᱸ ᱵᱟᱝ ᱪᱟᱞᱟᱜᱼᱟ ᱩᱱᱠᱩ ᱡᱩᱫᱤ ᱵᱟᱝᱠᱚ ᱠᱟᱹᱢᱤᱭᱟ ᱛᱟᱦᱚᱞᱮ ᱪᱤᱠᱟᱹᱛᱮ ᱦᱩᱭᱩᱜᱼᱟ ᱪᱤᱠᱟᱹ ᱛᱮᱢ ᱥᱚᱨᱦᱟᱭᱚᱜᱼᱟ ᱵᱤᱱ ᱢᱟᱹᱡᱷᱤ ᱛᱮᱫᱚ ᱵᱟᱝ ᱦᱩᱭᱩᱜ ᱟᱥᱮ ᱡᱷᱚᱛᱚᱱᱟᱜ ᱫᱚ ᱚᱱᱠᱟᱜᱮ ᱚᱱᱟ ᱠᱚ ᱵᱟᱨᱮ ᱛᱮᱫᱚ ᱩᱱᱟᱹᱜ ᱵᱮᱥᱤ ᱠᱤᱪᱷᱩ ᱫᱚ ᱵᱟᱹᱧ ᱞᱟᱹᱭ ᱫᱟᱲᱮᱭᱟᱜᱼᱟ ᱛᱚ ᱤᱱᱟᱹ ᱠᱚᱜᱮᱧ ᱵᱟᱲᱟᱭᱟ ᱡᱮ ᱟᱛᱳ ᱟᱞᱮ ᱴᱚᱴᱷᱟ ᱨᱮᱫᱚ ᱩᱱᱠᱩ ᱢᱟᱹᱡᱷᱤ ᱯᱟᱨᱜᱟᱱᱟ ᱠᱚᱜᱮ ᱢᱮᱱᱟᱜ ᱠᱚᱣᱟ ᱟᱨ ᱩᱱᱠᱩᱣᱟᱜ ᱠᱟᱹᱢᱤᱦᱚᱨᱟ ᱢᱮᱱᱟᱜᱼᱟ ᱟᱨ ᱢᱮᱱᱟᱜ ᱜᱮᱭᱟ ᱟᱨ ᱛᱟᱦᱮᱱ ᱜᱮᱭᱟ ᱟᱨ ᱛᱟᱦᱮᱱ ᱢᱟᱜᱮ ᱤᱧᱫᱚ ᱱᱤᱭᱟᱹᱜᱮᱧ ᱵᱟᱲᱟᱭᱟ ᱟᱨ ᱫᱚ ᱩᱱᱟᱹᱜ ᱠᱤᱪᱷᱩ ᱫᱚ ᱵᱟᱹᱧ ᱵᱟᱲᱟᱭᱟ